ᱦᱮᱞᱳ ᱦᱮᱸ ᱚᱠᱚᱭᱮᱢ ᱞᱟᱹᱭᱫᱟ ᱚᱠᱟ ᱠᱷᱚᱱ ᱦᱳᱭ ᱚᱠᱟ ᱠᱷᱚᱱᱮᱢ ᱞᱟᱹᱭᱫᱟ ᱟᱪᱪᱷᱟ ᱢᱟ ᱞᱟᱹᱭ ᱢᱮ ᱪᱮᱫ ᱤᱧ ᱜᱚᱲᱚ ᱫᱟᱲᱮ ᱟᱢᱟ ᱦᱮᱸ ᱟᱞᱮ ᱱᱚᱣᱟ ᱵᱟᱨᱤᱠᱩᱞ ᱦᱚᱥᱯᱤᱴᱟᱞ ᱫᱚ ᱥᱚᱨᱠᱟᱨᱤ ᱦᱚᱥᱯᱤᱴᱟᱞ ᱠᱟᱱᱟ ᱱᱚᱰᱮ ᱫᱚ ᱡᱷᱚᱛᱚ ᱨᱚᱠᱚᱢᱟᱜ ᱥᱩᱡᱳᱜᱽ ᱥᱩᱵᱤᱫᱷᱟᱜᱮ ᱧᱟᱢᱚᱜᱼᱟ ᱡᱟᱦᱟ ᱞᱮᱠᱟᱱᱟᱜ ᱨᱳᱜ ᱟᱡᱟᱨ ᱨᱮᱱᱟᱜ ᱜᱮ ᱠᱟᱹᱣᱰᱤ ᱠᱚᱫᱚ ᱵᱟᱝ ᱞᱟᱹᱠᱛᱤᱜᱼᱟ ᱚ ᱚᱱᱠᱟᱠᱤ ᱡᱟᱦᱟᱸᱭ ᱚᱥᱩᱵᱤᱫᱷᱟ ᱢᱮᱱᱟᱜ ᱠᱚᱣᱟ ᱪᱮᱫ ᱞᱮᱠᱟ ᱚᱥᱩᱵᱤᱫᱷᱟ ᱟᱪᱪᱷᱟ ᱦᱮᱸ ᱱᱤᱛᱚᱜ ᱫᱚ ᱴᱤᱵᱤ ᱟᱡᱟᱨ ᱨᱮᱫᱚ ᱢᱟᱱᱮ ᱡᱟᱹᱥᱛᱤ ᱜᱮ ᱦᱳᱭᱳᱜ ᱠᱟᱱ ᱜᱮᱭᱟ ᱱᱚᱣᱟ ᱨᱮᱭᱟᱜ ᱫᱚ ᱟᱭᱢᱟ ᱠᱟᱨᱚᱱ ᱢᱮᱱᱟᱜᱼᱟ ᱛᱚ ᱱᱚᱣᱟ ᱴᱤᱵᱤ ᱟᱡᱟᱨ ᱨᱮᱱᱟᱜ ᱦᱚᱸ ᱱᱮᱛᱟᱨ ᱫᱚ ᱨᱟᱱ ᱠᱚᱫᱚ ᱩᱰᱩᱠ ᱟᱠᱟᱱᱟ ᱱᱚᱣᱟ ᱨᱟᱱ ᱫᱚ ᱱᱚᱰᱮ ᱠᱷᱚᱱᱦᱚᱸ ᱧᱟᱢᱚᱜ ᱠᱟᱱᱟ ᱱᱚᱣᱟ ᱡᱟᱸᱦᱟ ᱵᱟᱨᱤᱠᱩᱞ ᱦᱚᱥᱯᱤᱴᱟᱞ ᱟᱞᱮᱭᱟᱜ ᱱᱚᱰᱮ ᱠᱷᱚᱱ ᱧᱟᱢᱚᱜ ᱠᱟᱱᱟ ᱡᱟᱦᱟᱸᱭ ᱠᱚ ᱡᱚᱫᱤ ᱚᱱᱠᱟ ᱚᱥᱩᱵᱤᱫᱷᱟ ᱢᱮᱱᱟᱜ ᱛᱟᱠᱚᱣᱟ ᱴᱤᱵᱤ ᱟᱡᱟᱨ ᱵᱟᱫ ᱠᱟᱛᱮᱜ ᱨᱮᱦᱚᱸ ᱨᱩᱣᱟᱹ ᱦᱟᱹᱥᱩ ᱵᱨᱮᱱ ᱨᱮᱱᱟᱜ ᱯᱨᱚᱵᱮᱞᱮᱢ ᱵᱚᱦᱚᱜ ᱦᱟᱹᱥᱩ ᱟᱭᱢᱟ ᱞᱮᱠᱟᱱ ᱥᱟᱱᱟᱢ ᱞᱮᱠᱟᱱᱟᱜ ᱜᱮ ᱱᱚᱰᱮ ᱥᱩᱡᱳᱜᱽ ᱥᱩᱵᱤᱫᱷᱟ ᱢᱮᱱᱟᱜ ᱠᱟᱫᱟ ᱚᱱᱠᱟ ᱡᱚᱫᱤ ᱡᱟᱦᱟᱸᱭ ᱢᱮᱱᱟᱜ ᱯᱮᱭᱟ ᱟᱯᱮᱭᱟᱜ ᱟᱛᱳ ᱴᱚᱞᱟ ᱯᱟᱲᱟ ᱯᱩᱲᱥᱤ ᱨᱮᱱ ᱥᱟᱱᱟᱢ ᱠᱚᱜᱮ ᱚᱱᱠᱟ ᱞᱟᱹᱭ ᱟᱠᱚ ᱢᱮ ᱟᱨ ᱴᱤᱵᱤ ᱟᱡᱟᱨ ᱵᱟᱵᱚᱫ ᱛᱮᱫᱚᱧ ᱞᱟᱹᱭᱟᱟ ᱱᱚᱣᱟ ᱫᱚ ᱵᱚᱛᱚᱨ ᱨᱮᱱᱟᱜ ᱫᱚ ᱪᱮᱫᱦᱚᱸ ᱵᱟᱝ ᱠᱟᱱᱟ ᱠᱟᱹᱴᱤᱡ ᱡᱚᱢ ᱧᱩ ᱥᱮ ᱱᱤᱡᱮ ᱠᱟᱹᱴᱤᱡ ᱢᱮᱱᱴᱮᱱ ᱠᱟᱛᱮᱜ ᱛᱟᱦᱮ ᱞᱮᱱᱠᱷᱟᱱᱜᱮ ᱴᱤᱵᱤ ᱟᱡᱟᱨ ᱫᱚ ᱵᱮᱥᱚᱜᱼᱟ ᱨᱟᱱ ᱡᱚᱢ ᱞᱮᱠᱷᱟᱱ ᱟᱪᱪᱷᱟ ᱟᱪᱪᱷᱟ ᱴᱷᱤᱠ ᱜᱮᱭᱟ